ᱦᱮᱞᱳ ᱦᱮᱸ ᱟᱹᱞᱤᱧ ᱥᱩᱵᱚᱛ ᱞᱤᱧ ᱢᱮᱱ ᱮᱫᱟ ᱢᱮᱱᱮᱫ ᱛᱟᱦᱮᱱᱟᱞᱤᱧ ᱟᱵᱮᱱᱟᱜ ᱟᱵᱮᱱᱟᱜ ᱫᱚᱠᱟᱱ ᱠᱷᱩᱞᱟᱹᱣ ᱜᱮ ᱢᱮᱱᱟᱜᱼᱟ ᱢᱮᱱᱮᱫ ᱛᱟᱦᱮᱱᱟᱞᱤᱧ ᱢᱳᱵᱟᱭᱤᱞ ᱟᱞᱤᱧ ᱞᱤᱧ ᱦᱟᱛᱟᱣ ᱠᱮᱭᱟ ᱟᱹᱞᱤᱧ ᱤᱥᱠᱤᱱ ᱴᱟᱡ ᱞᱤᱧ ᱦᱟᱛᱟᱣ ᱠᱮᱭᱟ ᱟᱹᱞᱤᱧ ᱤᱱᱠᱟᱹ ᱵᱟᱨᱳ ᱦᱟᱡᱟᱨ ᱜᱟᱱ ᱨᱮᱱᱟᱜ ᱵᱷᱤᱵᱳ ᱞᱤᱧ ᱢᱮᱱ ᱮᱫᱟ ᱱᱤᱞ ᱠᱟᱞᱟᱨ ᱞᱤᱧ ᱦᱟᱛᱟᱣ ᱠᱮᱭᱟ ᱟᱹᱞᱤᱧ ᱫᱚ

ᱟᱹᱞᱤᱧ ᱠᱮᱥ ᱛᱮᱜᱮ ᱞᱤᱧ ᱮᱢᱟ ᱵᱮᱱᱟ ᱵᱚᱞᱮ ᱦᱮᱸ ᱦᱮᱸ ᱟᱹᱜᱩ ᱛᱚᱨᱟ ᱟᱠᱟᱫ ᱜᱮᱭᱟᱞᱤᱧ ᱚᱯᱷᱟᱨ ᱠᱚᱫᱚ ᱛᱟᱦᱚᱞᱮ ᱟᱨ ᱵᱟᱝ ᱧᱟᱢᱚᱜ ᱠᱟᱱᱟ ᱚ ᱴᱷᱤᱠ ᱴᱷᱤᱠ ᱦᱮᱸ ᱦᱮᱸ ᱴᱷᱤᱠ ᱜᱮᱭᱟ